ᱤᱧ ᱫᱚ ᱢᱟᱱᱮ ᱯᱮᱱᱴᱤᱝ ᱯᱮᱱᱴᱤᱝ ᱤᱧ ᱠᱩᱥᱤᱭᱟᱜᱼᱟ ᱢᱮᱱᱠᱷᱟᱱ ᱱᱤᱡᱮ ᱛᱮᱫᱚ ᱵᱟᱹᱧ ᱫᱟᱲᱮᱭᱟᱜᱼᱟ ᱞᱤᱠᱤᱱ ᱤᱭᱩᱴᱩᱵ ᱨᱮ ᱧᱮᱞ ᱧᱮᱞ ᱛᱮ ᱤᱧ ᱦᱚᱸ ᱯᱮᱱᱴᱤᱝ ᱠᱚᱨᱟᱣᱟ ᱤᱭᱩᱴᱩᱵ ᱨᱮ ᱟᱹᱰᱤ ᱞᱮᱠᱟᱱ ᱯᱮᱱ ᱯᱮᱱᱴᱤᱝ ᱠᱚ ᱮᱢᱟᱜᱼᱟ ᱚᱱᱟ ᱵᱟᱦᱟ ᱟᱸᱠᱟᱣ ᱟᱹᱰᱤ ᱢᱚᱡᱽ ᱢᱚᱡᱽ ᱛᱟᱦᱮᱱᱟ ᱵᱟᱦᱟ ᱟᱸᱠᱟᱣ ᱛᱟᱦᱮᱱᱟ ᱛᱟᱯᱚᱨᱮ ᱦᱚᱲ ᱠᱚᱠᱚ ᱟᱸᱠᱟᱣ ᱠᱟᱠᱚᱣᱟ ᱚᱱᱮᱠ ᱜᱩᱞᱟᱱ ᱚᱱᱮᱠ ᱠᱤᱪᱷᱩ ᱜᱮᱠᱚ ᱛᱟᱦᱮᱱᱟ ᱤᱭᱩᱴᱩᱵ ᱨᱮ ᱧᱟᱢᱚᱜᱼᱟ ᱞᱤᱠᱤᱱ ᱤᱧ ᱫᱚ ᱵᱟᱦᱟ ᱟᱸᱠᱟᱣ ᱜᱮ ᱤᱧ ᱫᱚ ᱟᱹᱰᱤ ᱫᱩᱧ ᱠᱩᱥᱤᱭᱟᱜᱼᱟ ᱟᱨ ᱚᱱᱟ ᱫᱮᱠᱷᱮ ᱫᱮᱠᱷᱮ ᱜᱮ ᱤᱧ ᱫᱚ ᱯᱮᱱᱴᱤᱝᱤᱧ ᱠᱚᱨᱟᱣ ᱠᱟᱫᱟ ᱤᱧ ᱦᱚᱸ ᱟᱨ ᱢᱟᱱᱮ ᱯᱮᱱᱴᱤᱝ ᱫᱚ ᱱᱤᱡᱮ ᱛᱤ ᱛᱮᱫᱚ ᱡᱟᱦᱟᱸ ᱢᱟᱱᱮ ᱱᱤᱡᱮ ᱛᱮᱢ ᱠᱚᱨᱟᱭᱟ ᱚᱱᱟ ᱫᱚ ᱠᱟᱹᱴᱤᱡ ᱤᱭᱟᱹ ᱜᱮᱭᱟ ᱠᱚᱴᱷᱤᱱ ᱜᱮᱭᱟ ᱢᱟᱱᱮ ᱱᱤᱡᱮᱛᱮ ᱤᱭᱟᱹ ᱫᱚ ᱵᱮᱱᱟᱣ ᱫᱚ ᱢᱟᱱᱮ ᱟᱭᱰᱤᱭᱟ ᱠᱟᱛᱮ ᱠᱚᱨᱟᱣ ᱦᱩᱭᱩᱜᱼᱟ ᱥᱮ ᱟᱨ ᱡᱟᱦᱟᱸ ᱦᱟ ᱱᱤ ᱚᱱᱟ ᱡᱟᱦᱟᱸ ᱧᱮᱞ ᱧᱮᱞ ᱛᱮ ᱚᱱᱟ ᱫᱚ ᱪᱮᱫᱟᱜ ᱚᱱᱟ ᱫᱚ ᱧᱮᱞ ᱧᱮᱞ ᱛᱮᱢ ᱠᱚᱨᱟᱭᱫᱟ ᱟᱫᱚ ᱟᱭᱰᱤᱭᱟ ᱫᱚ ᱠᱷᱟᱴᱟᱣ ᱫᱚ ᱵᱟᱝ ᱦᱩᱭᱩᱜ ᱠᱟᱱ ᱛᱟᱢᱟ ᱚᱱᱟ ᱫᱚ ᱥᱮᱨᱮᱯ ᱢᱤᱫ ᱠᱟᱹᱴᱤᱡ ᱧᱮᱞ ᱠᱟᱛᱮ ᱵᱩᱡᱽ ᱞᱮᱠᱷᱟᱱ ᱜᱮ ᱟᱨ ᱱᱤᱡᱮ ᱛᱮᱢ ᱠᱚᱨᱟᱭᱟ ᱚᱱᱟ ᱫᱚ ᱠᱟᱹᱴᱤᱡ ᱟᱹᱰᱤ ᱜᱟᱱ ᱰᱤᱢᱟᱱᱴ ᱠᱷᱟᱴᱟ ᱦᱩᱭᱩᱜ ᱛᱟᱢᱟ ᱡᱮ ᱪᱮᱫ ᱠᱩᱧ ᱟᱜᱮ ᱛᱮ ᱱᱚᱠᱥᱟ ᱞᱟᱜᱟᱣᱟᱢᱟ ᱪᱮᱫᱠᱟ ᱵᱷᱟᱵᱮᱧ ᱠᱚᱨᱟᱭᱟ ᱢᱟᱱᱮ ᱟᱹᱰᱤ ᱜᱟᱱ ᱴᱟᱭᱤᱢᱮ ᱦᱟᱛᱟᱣᱟ ᱟᱨ ᱡᱟᱦᱟᱸ ᱤᱭᱩᱴᱩᱵ ᱨᱮᱢ ᱧᱮᱞᱟ ᱚᱱᱟ ᱫᱚ ᱵᱮᱥᱤ ᱠᱤᱪᱷᱩ ᱫᱚ ᱵᱟᱝ ᱥᱨᱤᱯ ᱧᱮᱞ ᱠᱟᱛᱮ ᱢᱟᱱᱮ ᱧᱮᱞ ᱠᱟᱛᱮ ᱮᱠᱴᱩ ᱵᱩᱡ ᱞᱮᱠᱷᱟᱱ ᱜᱮ ᱚᱱᱟ ᱫᱚ ᱡᱮ ᱱᱤᱝᱠᱟᱹ ᱵᱷᱟᱵᱮᱭ ᱤᱭᱟᱹᱣ ᱠᱟᱫᱟ ᱢᱮᱱᱛᱮ ᱚᱱᱟ ᱫᱚ ᱩᱱᱟᱹᱜ ᱤᱭᱟᱹ ᱫᱚ ᱵᱟᱝ ᱚᱱᱟ ᱫᱚ ᱤᱭᱟᱹ ᱛᱮᱜᱮ ᱦᱩᱭᱩᱜᱼᱟ